ᱦᱮᱞᱳ ᱱᱚᱣᱟ ᱫᱚ ᱠᱷᱟᱭᱟᱨᱵᱚᱱᱤ ᱨᱮ ᱞᱟᱜᱟᱣ ᱠᱟᱱᱟ ᱟᱹᱵᱤᱱ ᱚᱠᱟ ᱨᱮᱵᱤᱱ ᱯᱷᱳᱱ ᱠᱟᱜᱼᱟ ᱚᱸᱻ ᱦᱚᱸ ᱪᱮᱫ ᱞᱟᱹᱠᱛᱤ ᱵᱮᱱ ᱯᱷᱳᱱ ᱠᱟᱜᱼᱟ ᱦᱳᱭ ᱚᱸᱻ ᱦᱳᱭ ᱟᱹᱞᱤᱧ ᱜᱮ ᱩᱛᱩ ᱠᱚᱞᱤᱧ ᱟᱹᱠᱷᱨᱤᱧᱟ ᱱᱤᱛᱚᱜ ᱫᱚ ᱟᱹᱞᱤᱧ ᱴᱷᱮᱱ ᱫᱚ ᱠᱟᱨᱞᱟ ᱢᱮᱱᱟᱜᱼᱟ ᱵᱷᱮᱰᱣᱟ ᱢᱮᱱᱟᱜᱼᱟ ᱟᱨ ᱡᱷᱤᱜᱟᱹ ᱠᱚ ᱢᱮᱱᱟᱜᱼᱟ ᱵᱟᱝ ᱜᱮ ᱟᱹᱞᱤᱧ ᱫᱚ ᱠᱤᱞᱳ ᱦᱤᱥᱟᱹᱵ ᱫᱚ ᱵᱟᱹᱞᱤᱧ ᱟᱠᱷᱨᱤᱧᱮᱜᱼᱟ ᱯᱤᱥ ᱦᱤᱥᱟᱹᱵ ᱫᱚ ᱵᱟᱹᱞᱤᱧ ᱟᱠᱷᱨᱤᱧᱮᱜᱼᱟ ᱠᱤᱞᱳ ᱦᱤᱥᱟᱹᱵ ᱜᱮᱞᱤᱧ ᱟᱹᱠᱷᱨᱤᱧᱮᱜᱼᱟ ᱟᱨ ᱡᱟᱦᱟᱸ ᱞᱮᱠᱟ ᱟᱹᱞᱤᱧᱟᱜ ᱡᱮᱢᱚᱱ ᱠᱟᱨᱞᱟ ᱱᱤᱛᱚᱜ ᱩᱰᱩᱠᱚᱜ ᱠᱟᱱᱟ ᱠᱟᱨᱞᱟ ᱫᱚ ᱵᱤᱥ ᱴᱟᱠᱟ ᱠᱤᱞᱳ ᱟᱨ ᱡᱷᱤᱸᱜᱟᱹ ᱛᱟᱹᱞᱤᱧ ᱢᱮᱱᱟᱜᱼᱟ ᱚᱱᱟᱦᱚᱸ ᱯᱚᱱᱨᱚ ᱴᱟᱠᱟ ᱟᱨ ᱵᱷᱮᱰᱣᱟ ᱠᱚᱫᱚ ᱱᱤᱛᱚᱜ ᱠᱚᱢ ᱠᱟᱱᱟ ᱯᱚᱱᱨᱚ ᱵᱤᱥ ᱴᱟᱠᱟ ᱜᱮ ᱟᱹᱞᱤᱧ ᱦᱚᱸ ᱮᱠᱞᱟ ᱜᱮᱭᱟᱞᱤᱧ ᱥᱮ ᱟᱨ ᱱᱚᱰᱮ ᱪᱟᱥ ᱠᱚᱛᱮ ᱞᱤᱧ ᱩᱱᱟᱹᱜ ᱢᱟᱨᱟᱝ ᱢᱮᱱᱟᱜᱼᱟ ᱚᱱᱟ ᱠᱚᱦᱚᱸ ᱧᱮᱞ ᱦᱩᱭᱩᱜ ᱛᱟᱹᱞᱤᱧᱟ ᱮᱱᱠᱷᱟᱱ ᱚᱱᱟ ᱤᱫᱤ ᱛᱮ ᱟᱹᱞᱤᱧ ᱤᱫᱤ ᱵᱟᱹᱞᱤᱧ ᱫᱟᱲᱮᱭᱟᱜᱼᱟ ᱟᱹᱵᱤᱱ ᱜᱮ ᱦᱤᱡᱩᱜ ᱵᱤᱱ ᱵᱟᱠᱷᱟᱱ ᱡᱟᱦᱟᱸᱭ ᱠᱚ ᱵᱷᱮᱡᱟ ᱠᱟᱠᱚ ᱵᱮᱱ ᱦᱚᱭᱛᱳ ᱵᱷᱮᱡᱟ ᱠᱚᱵᱮᱱ ᱦᱟᱸᱜ ᱵᱟᱠᱷᱟᱱ ᱯᱷᱳᱱ ᱜᱚᱫ ᱟᱹᱞᱤᱧ ᱵᱮᱱ ᱦᱟᱸᱜ ᱚᱠᱚᱭ ᱠᱚᱠᱚ ᱦᱤᱡᱩᱜ ᱠᱟᱱᱟ ᱦᱳᱭᱛᱳ ᱮᱱᱠᱷᱟᱱ ᱛᱤᱥ ᱱᱟᱜ ᱵᱤᱱ ᱦᱤᱡᱩᱜᱼᱟ ᱤᱫᱤ ᱫᱚ ᱟᱨ ᱵᱤᱱ ᱵᱷᱮᱡᱟ ᱠᱚᱣᱟ ᱵᱟᱝᱜᱮ ᱟᱹᱞᱤᱧ ᱫᱚ ᱪᱮᱫᱟᱜ ᱥᱮ ᱟᱛᱳ ᱚᱲᱟᱜ ᱨᱮᱜᱮ ᱢᱟᱱᱮ ᱵᱟᱹᱫᱽ ᱨᱮᱞᱤᱧ ᱪᱟᱥ ᱟᱥᱮ ᱮᱱᱠᱷᱟᱱ ᱚᱱᱟ ᱫᱚ ᱢᱟᱱᱮ ᱛᱟᱡᱟ ᱛᱟᱡᱟ ᱜᱮ ᱛᱟᱦᱮᱱᱟ ᱥᱮᱭᱟᱣᱟᱜ ᱠᱚᱫᱚ ᱪᱮᱫᱟᱜ ᱞᱤᱧ ᱮᱢᱟ ᱵᱮᱱᱟ ᱟᱹᱞᱤᱧ ᱡᱩᱫᱤ ᱟᱹᱵᱤᱱ ᱥᱮᱭᱟ ᱟᱜ ᱞᱤᱧ ᱮᱢᱟ ᱵᱤᱱᱟ ᱮᱱᱠᱷᱟᱱ ᱟᱜᱽᱞᱟ ᱫᱤᱱ ᱟᱨᱦᱚᱸ ᱟᱹᱵᱤᱱ ᱤᱫᱤ ᱟᱨ ᱵᱟᱵᱮᱱ ᱦᱤᱡᱩᱜᱼᱟ ᱥᱮ ᱵᱟᱠᱷᱟᱱ ᱟᱹᱞᱤᱧ ᱨᱟᱹᱯᱩᱫᱚᱜᱼᱟ ᱚᱱᱟ ᱤᱫᱤ ᱛᱮ ᱟᱹᱞᱤᱧ ᱫᱚ ᱵᱮᱥ ᱟᱜ ᱜᱮ ᱛᱟᱡᱟ ᱟᱜ ᱜᱮᱞᱤᱧ ᱮᱢᱟ ᱟᱠᱚᱣᱟ ᱦᱳᱭ ᱟᱹᱞᱤᱧ ᱴᱷᱮᱱ ᱫᱚ ᱢᱟᱱᱮ ᱵᱮᱥᱟᱜ ᱜᱮ ᱧᱟᱢᱚᱜᱼᱟ ᱟᱨ ᱥᱚᱸᱜᱮ ᱜᱚᱫᱟᱜ ᱜᱮ ᱦᱮᱸ ᱛᱚ ᱮᱱᱠᱷᱟᱱ ᱵᱷᱮᱡᱟ ᱠᱟᱠᱚᱵᱮᱱ ᱦᱟᱸᱜ ᱟᱨ ᱛᱤᱥ ᱵᱤᱱ ᱵᱷᱮᱡᱟᱭᱮᱜ ᱠᱚᱣᱟ ᱞᱟᱹᱭ ᱟᱹᱞᱤᱧ ᱵᱤᱱ ᱢᱮᱱᱠᱷᱟᱱ ᱡᱩᱫᱤ ᱛᱮᱦᱮᱧ ᱵᱤᱱ ᱜᱟᱯᱟ ᱵᱤᱱ ᱵᱷᱮᱡᱟ ᱠᱚᱣᱟ ᱮᱱᱠᱷᱟᱱ ᱫᱚ ᱛᱮᱦᱮᱧ ᱟᱹᱭᱩᱵ ᱨᱮᱞᱤᱧ ᱜᱚᱫ ᱠᱟᱜᱼᱟ ᱚᱱᱟ ᱦᱤᱥᱟᱹᱵ ᱛᱮ ᱦᱟᱸᱜ ᱞᱟᱹᱭ ᱟᱹᱞᱤᱧ ᱵᱤᱱ ᱟᱨ ᱚᱠᱚᱭ ᱠᱚᱵᱮᱱ ᱵᱷᱮᱡᱟᱭᱮᱫ ᱠᱚᱣᱟ ᱱᱟᱦᱟᱜ ᱦᱳᱭ ᱛᱳ ᱟᱨ ᱮᱱᱠᱷᱟᱱ ᱪᱮᱫ ᱞᱮᱠᱟ ᱛᱤᱱᱟᱜ ᱜᱟᱱ ᱵᱤᱱ ᱦᱟᱛᱟᱣᱟ ᱦᱳᱭ ᱚᱱᱟ ᱦᱤᱥᱟᱹᱵ ᱦᱳᱭ ᱪᱮᱫᱟᱜ ᱥᱮ ᱟᱹᱞᱤᱧᱟᱜ ᱦᱚᱸ ᱩᱱᱟᱹᱜ ᱢᱟᱱᱮ ᱪᱮᱫ ᱵᱟᱝᱠᱷᱟᱱ ᱫᱚ ᱟᱹᱵᱤᱱ ᱡᱩᱫᱤ ᱵᱤᱱ ᱞᱟᱹᱭᱟ ᱵᱟᱨ ᱴᱮᱢᱯᱩᱜᱟᱱ ᱢᱮᱱᱠᱷᱟᱱ ᱩᱱᱟᱹᱜ ᱦᱚᱸᱛᱚ ᱵᱟᱝ ᱦᱩᱭᱩᱜ ᱛᱟᱹᱞᱤᱧᱟ ᱢᱮᱱᱠᱷᱟᱱ ᱟᱹᱞᱤᱧ ᱡᱟᱦᱟᱸ ᱞᱮᱠᱟ ᱟᱹᱞᱤᱧᱟᱜ ᱡᱟᱦᱟᱸ ᱛᱤᱱᱟᱹᱜ ᱩᱰᱩᱠᱚᱜᱼᱟ ᱚᱱᱟ ᱦᱤᱥᱟᱹᱵ ᱛᱮ ᱫᱩ ᱛᱤᱱ ᱠᱩᱱᱴᱮᱞ ᱥᱮ ᱪᱟᱨ ᱠᱩᱱᱴᱮᱞ ᱚᱱᱟ ᱦᱤᱥᱟᱹᱵ ᱜᱮ ᱦᱟᱸᱜ ᱞᱤᱧ ᱮᱢᱟᱵᱤᱱᱟ ᱪᱮᱫᱟᱜ ᱢᱤᱫ ᱜᱟᱹᱰᱤ ᱫᱚ ᱦᱮᱸ ᱪᱚᱝ ᱦᱩᱭᱩᱜ ᱛᱟᱹᱞᱤᱧᱟ ᱵᱟᱭ ᱦᱩᱭᱩᱜ ᱛᱟᱹᱞᱤᱧᱟ ᱡᱟᱦᱟᱸ ᱛᱤᱱᱟᱹᱜ ᱦᱟᱸᱜ ᱩᱰᱩᱠᱚᱜ ᱠᱟᱱᱟ ᱚᱱᱟ ᱟᱹᱞᱤᱧ ᱦᱟᱸᱜ ᱞᱤᱧ ᱞᱟᱹᱭ ᱟᱹᱵᱤᱱᱟ ᱟᱨᱠᱤ ᱟᱹᱞᱤᱧᱟᱜ ᱱᱤᱱᱟᱹᱜ ᱩᱰᱩᱠᱚᱜ ᱠᱟᱱᱟ ᱤᱱᱟᱹᱜ ᱜᱮ ᱦᱟᱸᱜ ᱞᱤᱧ ᱮᱢᱟ ᱟᱹᱵᱤᱱᱟ ᱟᱨ ᱱᱤᱛᱚᱜ ᱫᱚ ᱦᱟᱸᱜ ᱥᱤᱫᱽ ᱥᱤᱫᱽ ᱛᱮ ᱦᱟᱨᱟᱜ ᱠᱟᱱᱟ ᱥᱮ ᱦᱮᱸ ᱚᱱᱟ ᱤᱫᱤᱛᱮ ᱱᱤᱛᱚᱜ ᱠᱟᱹᱡ ᱠᱟᱹᱡ ᱛᱮ ᱦᱟᱸᱜ ᱞᱮ ᱩᱡᱟᱹᱲ ᱤᱫᱤᱭᱮᱜᱼᱟ ᱚᱱᱟ ᱱᱤᱛᱚᱜ ᱫᱚ ᱦᱟᱸᱜ ᱩᱱᱟᱹᱜ ᱰᱷᱮᱨ ᱫᱚ ᱵᱟᱭ ᱚᱰᱚᱠᱚᱜᱼᱟ ᱦᱚᱲ ᱡᱟᱦᱟᱸ ᱦᱤᱞᱳᱜ ᱜᱮᱦᱟᱸᱜ ᱵᱤᱱ ᱵᱷᱮᱡᱟ ᱠᱚᱣᱟ ᱟᱹᱞᱤᱧ ᱯᱷᱳᱱ ᱟᱹᱞᱤᱧ ᱵᱮᱱ ᱚᱱᱟ ᱢᱟᱲᱟᱝ ᱨᱮ ᱦᱳᱭ ᱟᱨ ᱯᱩᱭᱥᱟᱹ ᱦᱚᱸ ᱴᱷᱤᱠ